ᱦᱮᱸ ᱦᱮᱞᱳ ᱦᱮᱸ ᱦᱮᱞᱳ ᱡᱚᱦᱟᱨ ᱜᱮ ᱦᱮᱸ ᱜᱚᱝᱠᱮ ᱤᱧ ᱢᱤᱫᱴᱟᱝ ᱥᱚᱢᱟᱡᱽ ᱥᱮᱵᱤᱠ ᱠᱟᱹᱱᱟᱹᱧ ᱤᱧ ᱤᱧᱤᱧ ᱟᱢ ᱴᱷᱮᱱ ᱠᱷᱟᱱ ᱵᱟᱲᱟᱭ ᱥᱟᱱᱟᱧ ᱠᱟᱱ ᱛᱟᱦᱮᱸᱱᱟ ᱡᱮ ᱟᱢ ᱫᱚ ᱢᱤᱫᱴᱟᱝ ᱛᱟᱞᱚᱦᱮ ᱤᱥᱤᱱ ᱵᱟᱥᱟᱝ ᱤᱡ ᱠᱟᱱᱟᱢ ᱛᱟᱞᱚᱦᱮ ᱟᱢ ᱫᱚ ᱦᱚᱭᱛᱳ ᱵᱷᱟᱹᱜᱤ ᱴᱷᱤᱠ ᱜᱮᱢ ᱵᱟᱲᱟᱭᱟ ᱡᱟᱱᱤᱡ ᱪᱚᱝ ᱚᱱᱟᱛᱮ ᱟᱢ ᱴᱷᱮᱱ ᱤᱧᱟᱹᱜ ᱠᱩᱠᱞᱤᱧ ᱫᱚᱦᱚᱭᱮᱫᱟ ᱢᱮᱱᱛᱮ ᱫᱚ ᱡᱮ ᱟᱯᱮ ᱯᱚᱥᱪᱷᱤᱢ ᱵᱚᱨᱫᱷᱚᱢᱟᱱ ᱨᱮ ᱥᱟᱱᱛᱟᱲ ᱦᱚᱲ ᱠᱚᱫᱚ ᱪᱮᱫ ᱞᱮᱠᱟᱠᱚ ᱡᱚᱢ ᱧᱩᱭᱟ ᱠᱟᱹᱴᱤᱡ ᱮᱢ ᱞᱟᱹᱭ ᱫᱟᱲᱮᱭᱟᱹᱧ ᱠᱷᱟᱱ ᱟᱹᱰᱤ ᱵᱷᱟᱹᱜᱤ ᱠᱚᱜᱼᱟ ᱚᱻ ᱟᱪᱪᱷᱟ ᱟᱪᱪᱷᱟ ᱚᱱᱟᱢᱟ ᱦᱮᱸᱜᱮ ᱟᱫᱚ ᱞᱟᱹᱭ ᱮᱫᱟ ᱡᱮ ᱟᱲᱟᱜ ᱡᱤᱞ ᱦᱟᱠᱩ ᱢᱟ ᱢᱮᱱᱟᱜ ᱜᱮ ᱟᱫᱚ ᱪᱮᱫ ᱟᱲᱟᱜ ᱠᱚᱯᱮ ᱡᱚᱢᱟ ᱟᱯᱮ ᱫᱚ ᱚᱱᱟ ᱵᱤᱥᱮᱥ ᱠᱟᱭᱛᱮᱢ ᱞᱟᱹᱭ ᱞᱮᱠᱷᱟᱱ ᱠᱟᱹᱴᱤᱡ ᱟᱹᱰᱤ ᱱᱟᱯᱟᱭ ᱠᱚᱜᱼᱟ ᱚᱻ ᱟᱪᱪᱷᱟ ᱤᱱᱟᱹ ᱛᱟᱭᱚᱢ ᱟᱯᱮ ᱫᱚ ᱛᱟᱦᱚᱞᱮ ᱡᱤᱞ ᱦᱟᱠᱩ ᱠᱚ ᱢᱟᱯᱮ ᱡᱚᱢᱮᱫ ᱠᱟᱱᱜᱮ ᱟᱫᱚ ᱚᱱᱟᱛᱮ ᱚᱱᱟ ᱛᱟᱦᱚᱞᱮ ᱦᱟᱠᱩ ᱠᱚᱫᱚ ᱪᱮᱫᱞᱮᱠᱟᱱ ᱦᱟᱠᱩ ᱠᱚ ᱯᱮ ᱡᱚᱢ ᱵᱤᱥᱤ ᱠᱟᱭᱛᱮᱯᱮ ᱠᱩᱥᱤᱭᱟᱜ ᱛᱮ ᱦᱮᱸ ᱥᱟᱶ ᱥᱟᱶᱛᱮ ᱯᱚᱨᱚᱵᱽ ᱯᱟᱞᱤ ᱠᱚᱨᱮ ᱚᱱᱟ ᱡᱤᱞ ᱦᱟᱠᱩ ᱡᱤᱞ ᱠᱚᱫᱚ ᱯᱮ ᱤᱥᱤᱱ ᱛᱟᱦᱮᱱ ᱜᱮ ᱚᱻ ᱟᱪᱪᱷᱟ ᱟᱪᱪᱷᱟ ᱡᱷᱚᱛᱚ ᱜᱮ ᱠᱷᱟᱱ ᱛᱟᱦᱚᱞᱮ ᱮᱥᱠᱟᱨ ᱛᱮᱫᱚ ᱡᱤᱞ ᱫᱚ ᱚᱠᱟᱴᱟᱝ ᱯᱮ ᱠᱩᱥᱤᱭᱟᱜᱼᱟ ᱟᱪᱪᱷᱟ ᱟᱫᱚ

ᱚᱻ ᱟᱪᱪᱷᱟ ᱟᱪᱪᱷᱟ ᱟᱹᱰᱤ ᱟᱹᱰᱤ ᱥᱟᱨᱦᱟᱣ ᱜᱮᱝᱠᱮ ᱟᱢ ᱴᱷᱮᱱ ᱠᱷᱚᱱ ᱱᱚᱣᱟ ᱠᱚ ᱠᱩᱠᱞᱤ ᱨᱮᱱᱟᱜ ᱠᱷᱚᱵᱚᱨᱮᱢ ᱵᱟᱲᱟᱭ ᱦᱚᱪᱚᱧ ᱠᱤᱫᱤᱧᱟ ᱚᱱᱟᱛᱮ ᱟᱹᱰᱤ ᱟᱹᱤᱰ ᱥᱟᱨᱦᱟᱣ ᱦᱮᱸᱢᱟ ᱛᱚᱵᱮ ᱦᱩᱸ ᱦᱮᱢᱟ ᱛᱚᱵᱮ ᱡᱚᱦᱟᱨ ᱜᱮ